ᱜᱤᱫᱽᱨᱟᱹ ᱠᱩᱣᱟᱜ ᱟᱸᱠᱟ ᱥᱮ ᱯᱮᱭᱱᱴᱤᱝ ᱩᱢᱟᱹᱨ ᱫᱚ ᱦᱩᱭᱩᱜ ᱠᱟᱱᱟ ᱡᱟᱦᱟᱭ ᱤᱥᱢᱟᱴ ᱜᱤᱫᱽᱨᱟᱹ ᱫᱚ ᱩᱱᱠᱩ ᱫᱚ ᱛᱤᱱ ᱵᱚᱪᱷᱚᱨ ᱠᱷᱚᱪ ᱜᱤ ᱯᱮᱱᱥᱤᱞ

ᱠᱚᱞᱚᱢ ᱠᱩᱪ ᱵᱚᱱ ᱥᱟᱵ ᱟᱠᱩᱣᱟ ᱟᱨ ᱟᱫᱚᱢ ᱜᱤᱫᱽᱨᱟᱹ ᱫᱚ ᱯᱟᱸᱪ ᱵᱚᱪᱷᱚᱨ ᱠᱷᱚᱱ ᱵᱩ ᱪᱮᱫ ᱟᱠᱚᱣᱟ ᱛᱤᱱ ᱵᱚᱪᱷᱚᱨ ᱨᱮᱱ ᱥᱮ ᱯᱟᱸᱪ ᱵᱚᱪᱷᱚᱨ ᱨᱮᱱ ᱜᱤᱫᱽᱨᱟᱹ ᱯᱮᱭᱱᱴᱤᱝ ᱥᱮᱨᱚᱠᱚᱢ ᱵᱟᱹᱠᱩ ᱫᱟᱲᱮᱭᱟᱜ ᱟ ᱞᱟᱹᱴᱩ ᱧᱚᱜ ᱠᱟᱛᱮᱫ

ᱦᱩᱭᱩᱜ ᱛᱟᱹᱠᱩᱣᱟ ᱟᱨ ᱪᱮᱫ ᱪᱮᱫ ᱯᱮᱱᱴᱤᱝ ᱞᱮᱠᱷᱟᱪ ᱪᱮᱫ ᱞᱮᱠᱟ ᱢᱚᱡᱽ ᱧᱮᱞᱚᱜᱼᱟ ᱚᱱᱟᱠᱩ ᱚᱵᱷᱤᱜᱚᱛᱟ ᱠᱚ ᱛᱤᱱᱟᱹ ᱩᱢᱟᱹᱨ ᱦᱩᱭ ᱪᱟᱞᱟᱜ ᱚᱱᱠᱟᱜᱤ ᱚᱱᱟᱦᱚᱸ ᱚᱵᱷᱤᱜᱜᱚᱛᱟ ᱦᱚᱸ ᱦᱩᱭᱩᱜ ᱛᱟᱹᱠᱩᱣᱟ